ᱦᱮᱞᱳ ᱢᱩᱨᱢᱩ ᱰᱟᱭᱵᱷᱟᱨ ᱵᱟᱹᱵᱩ ᱤᱧ ᱱᱤᱛᱚᱜ ᱪᱟᱹᱠᱩᱞᱤᱭᱟᱹ ᱨᱮᱱᱟᱜ ᱨᱳᱥᱞᱟᱭ ᱦᱳᱴᱮᱞ ᱨᱮ ᱢᱤᱱᱟᱹᱧᱟ ᱟᱨ ᱟᱢ ᱱᱚᱰᱮ ᱜᱟᱹᱰᱤ ᱟᱹᱜᱩ ᱠᱟᱛᱮᱫ ᱟᱴ ᱵᱟᱡᱮ ᱛᱮᱢ ᱥᱮᱴᱮᱨᱚᱜᱼᱟ ᱱᱚᱰᱮ ᱟᱹᱢᱤᱧ ᱛᱟᱺᱜᱤ ᱠᱟᱜ ᱢᱮᱭᱟ ᱩᱥᱟᱹᱨᱟ ᱛᱮ ᱱᱚᱰᱮᱢ ᱥᱮᱴᱮᱨᱚᱜᱼᱟ